ᱠᱳᱪᱵᱤᱦᱟᱨ ᱫᱚ ᱟᱹᱰᱤ ᱢᱚᱡᱽ ᱡᱟᱭᱜᱟ ᱠᱟᱱᱟ ᱟᱨ ᱤᱧᱫᱚ ᱠᱳᱪᱵᱤᱦᱟᱨ ᱚᱸᱰᱮᱧ ᱪᱟᱞᱟᱣ ᱦᱮᱡ ᱠᱟᱱᱟ ᱤᱭᱟᱹᱛᱮ ᱤᱧᱫᱚᱧ ᱢᱮᱱᱟ ᱡᱮ ᱚᱠᱚᱭ ᱡᱟᱦᱟᱸᱭ ᱡᱩᱫᱤ ᱯᱮ ᱪᱟᱞᱟᱜᱼᱟ ᱥᱚᱦᱚᱨ ᱡᱚᱫᱤ ᱢᱚᱡᱽ ᱥᱚᱦᱚᱨ ᱯᱮ ᱧᱮᱞ ᱡᱚᱝᱼᱟ ᱯᱮ ᱢᱮᱱᱟ ᱛᱟᱦᱚᱞᱮ ᱠᱳᱪᱵᱤᱦᱟᱨ ᱴᱟᱣᱩᱱ ᱪᱟᱞᱟᱜ ᱯᱮ ᱚᱸᱰᱮ ᱫᱚ ᱢᱮᱱᱟᱜᱼᱟ ᱨᱟᱡᱽᱵᱟᱹᱲᱤ ᱠᱳᱪᱵᱤᱦᱟᱨ ᱨᱟᱡᱽᱵᱟᱹᱲᱤ ᱚᱸᱰᱮ ᱫᱚ ᱟᱹᱰᱤ ᱢᱚᱡᱽ ᱧᱮᱞ ᱡᱚᱝ ᱞᱮᱠᱟᱱ ᱡᱟᱭᱜᱟ ᱦᱮᱱᱟᱜᱼᱟ ᱟᱨ ᱧᱮᱞ ᱡᱚᱝ ᱞᱮᱠᱟᱱ ᱥᱚᱦᱚᱨ ᱡᱚᱫᱤ ᱯᱮ ᱢᱮᱱ ᱡᱚᱝᱼᱟ ᱢᱮᱱᱠᱷᱟᱡ ᱠᱚᱪ ᱵᱤᱦᱟᱨ ᱪᱟᱞᱟᱜ ᱯᱮ ᱥᱚᱦᱚᱨ ᱢᱚᱡᱽ ᱜᱩᱪᱷᱟᱱᱳ ᱜᱟᱪᱷᱟᱱᱳ ᱥᱚᱦᱚᱨ ᱟᱨ ᱧᱮᱞ ᱡᱚᱝ ᱟᱱ ᱞᱮᱠᱟᱱ ᱡᱤᱱᱤᱥ ᱫᱚ ᱠᱳᱪᱵᱤᱦᱟᱨ ᱨᱮ ᱢᱮᱱᱟᱜᱼᱟ